ᱟᱞᱮ ᱵᱤᱨᱵᱷᱩᱢ ᱨᱮᱫᱚ ᱟᱹᱰᱤ ᱫᱤᱱ ᱦᱚᱲ ᱡᱚᱠᱷᱚᱱ ᱵᱩᱰᱷᱤ ᱦᱟᱲᱟᱢ ᱠᱚ ᱪᱟᱥᱚᱜ ᱠᱟᱱ ᱛᱟᱦᱮᱸᱱᱟ ᱚᱱᱠᱟᱜᱮ ᱱᱤᱛ ᱦᱚᱸᱞᱮ ᱪᱟᱥᱚᱜ ᱠᱟᱱᱟ ᱚᱱᱠᱟᱜᱮ ᱱᱤᱛ ᱦᱚᱸᱞᱮ ᱪᱟᱥᱚᱜ ᱠᱟᱱᱟᱞᱮ ᱟᱫᱚ ᱱᱤᱛ ᱫᱚ ᱪᱟᱥᱚᱜ ᱨᱮᱱᱟᱜ ᱨᱚᱠᱚᱢ ᱫᱷᱚᱨᱚᱱ ᱛᱷᱚᱲᱟ ᱜᱟᱱ ᱯᱟᱞᱴᱟᱣ ᱠᱟᱱᱟ ᱴᱨᱟᱠᱴᱟᱨ ᱥᱤᱭᱳᱜ ᱞᱟᱹᱜᱤᱫ ᱨᱟᱠᱟᱵ ᱠᱟᱱᱟ ᱟᱨ ᱦᱩᱲᱩ ᱜᱮᱫ ᱢᱮᱥᱤᱱ ᱦᱚᱸ ᱨᱟᱠᱟᱵ ᱠᱟᱱᱟ

ᱜᱟᱹᱪᱷᱤ ᱠᱚᱢᱟ ᱱᱤᱛ ᱢᱟᱞᱮ ᱮᱨ ᱵᱟᱲᱟᱣᱟᱠᱟᱫ ᱞᱟᱦᱟ ᱫᱚ ᱫᱷᱩᱲᱤ ᱜᱟᱹᱪᱷᱤ ᱠᱚ ᱮᱨᱚᱜ ᱠᱟᱱ ᱛᱟᱦᱮᱸᱱ ᱦᱩᱲᱩ ᱦᱚᱸ ᱢᱚᱸᱡᱽ ᱯᱷᱚᱞᱚᱱᱚᱜ ᱠᱟᱱ ᱛᱟᱦᱮᱸᱱ ᱱᱤᱛ ᱫᱚ ᱛᱟᱲᱟᱦᱩᱲᱟᱹ ᱵᱚᱱ ᱠᱷᱚᱡᱽ ᱠᱟᱱᱟ ᱚᱱᱟ ᱠᱷᱟᱹᱛᱤᱨ ᱛᱮ ᱞᱚᱥᱚᱫ ᱨᱮ ᱟᱪᱷᱲᱟ ᱜᱟᱹᱪᱷᱤ ᱵᱚᱱ ᱵᱮᱱᱟᱣᱫᱟ ᱟᱨ ᱚᱱᱟ ᱛᱮᱵᱚᱱ ᱪᱟᱥᱚᱜ ᱠᱟᱱᱟ ᱛᱟᱛᱮ ᱧᱮᱞᱚᱜᱚᱜ ᱠᱟᱱᱟ ᱯᱷᱚᱞᱚᱱ ᱨᱮ ᱫᱷᱩᱲᱤ ᱨᱮ ᱡᱟᱦᱟᱸᱭ ᱜᱟᱹᱪᱷᱤᱭ ᱮᱨᱫᱟ ᱩᱱᱤᱭᱟᱜ ᱫᱚ ᱜᱮᱞᱮ ᱡᱮᱞᱮᱧᱚᱜ ᱠᱟᱱᱟ ᱯᱷᱚᱞᱚᱱ ᱰᱷᱮᱨᱚᱜ ᱠᱟᱱᱟ ᱟᱨ ᱞᱚᱥᱚᱫ ᱨᱮ ᱜᱟᱹᱪᱷᱤ ᱡᱟᱦᱟᱸᱭᱮ ᱵᱮᱱᱟᱣᱫᱟ ᱩᱱᱤᱭᱟᱜ ᱫᱚ ᱯᱷᱚᱞᱚᱱ ᱠᱚᱢᱚᱜᱚᱜ ᱠᱟᱱᱟ ᱪᱮᱫᱟᱜ ᱵᱟᱝᱥᱮ ᱱᱚᱣᱟ ᱦᱩᱲᱩ ᱨᱮ ᱠᱷᱚᱞᱟ ᱯᱚᱪᱟ ᱠᱚ ᱞᱟᱜᱟᱜ ᱠᱟᱱᱟ ᱵᱷᱟᱫᱚᱨ ᱟᱥᱤᱱ ᱟᱵᱟᱨ ᱵᱤᱞᱤᱜ ᱥᱚᱢᱚᱭ ᱫᱚ ᱧᱮᱞᱚᱜ ᱠᱟᱱᱟ ᱥᱳᱥᱳᱠ ᱯᱚᱠᱟ ᱠᱚ ᱞᱟᱜᱟᱣ ᱟᱠᱟᱱᱟ ᱡᱟᱨ ᱡᱚᱱᱱᱚ ᱮᱛᱚᱵᱮᱹᱥᱤ ᱟᱠᱨᱚᱢᱚᱱᱚᱜ ᱠᱟᱱᱟ ᱚᱱᱟ ᱛᱮ ᱠᱚᱢᱚᱜ ᱠᱟᱱᱟ ᱠᱤᱱᱛᱩ ᱫᱷᱩᱲᱤ ᱜᱟᱹᱪᱷᱤ ᱫᱚ ᱥᱚᱢᱚᱭ ᱡᱳᱥᱴᱷᱤ ᱢᱟᱥ ᱨᱮ ᱮᱨᱚᱜᱚᱜ ᱠᱟᱱ ᱠᱷᱟᱹᱛᱤᱨ ᱛᱮ ᱰᱟᱸᱴᱚᱥᱟᱴᱚ ᱵᱮᱱᱟᱣᱚᱜ ᱠᱟᱱᱟ ᱟᱨ ᱚᱱᱟ ᱤᱭᱟᱹᱛᱮ ᱱᱚᱣᱟ ᱫᱚ ᱛᱤᱡᱩ ᱦᱚᱸ ᱠᱚᱢ ᱠᱚ ᱟᱠᱨᱚᱢᱚᱱ ᱫᱟᱲᱮᱭᱟᱜ ᱠᱟᱱᱟ

ᱱᱚᱜᱼᱚᱭ ᱥᱚᱢᱚᱭ ᱵᱟᱝ ᱮᱢ ᱠᱷᱟᱹᱛᱤᱨᱛᱮ ᱱᱤᱛ ᱫᱚ ᱛᱟᱲᱟᱦᱩᱲᱳ ᱪᱟᱥᱚᱜᱚᱜ ᱠᱟᱱᱟ ᱱᱤᱛ ᱫᱚ ᱴᱨᱟᱠᱴᱚᱨ ᱛᱮᱵᱚᱱ ᱪᱟᱥ ᱜᱚᱫ ᱫᱟ ᱟᱵᱟᱨ ᱜᱮᱫ ᱥᱚᱢᱚᱭ ᱦᱚᱸ ᱢᱮᱹᱥᱤᱱ ᱨᱟᱠᱟᱵ ᱠᱟᱱᱟ ᱜᱮᱜᱮᱫ ᱨᱮᱭᱟᱜ ᱚᱱᱟ ᱢᱮᱹᱥᱤᱱ ᱛᱮᱵᱚᱱ ᱜᱮᱫ ᱮᱫᱟ ᱛᱚ ᱟᱹᱰᱤ ᱫᱤᱱ ᱤᱧ ᱜᱚᱜᱚᱼᱵᱟᱵᱟᱣᱟᱜ ᱪᱟᱥᱚᱜ ᱤᱧ ᱫᱤᱥᱟᱹᱭᱟᱹᱧ ᱪᱟᱥᱚᱜ ᱠᱟᱱ ᱛᱟᱦᱮᱸᱱᱟᱠᱤᱱ ᱱᱟᱦᱮᱞ ᱛᱮ ᱥᱚᱢᱚᱭ ᱫᱷᱚᱨᱮ ᱫᱷᱩᱲᱤ ᱜᱟᱹᱪᱷᱤ ᱛᱚ ᱤᱧ ᱯᱟᱸᱪ ᱪᱷᱚ ᱵᱤᱜᱷᱟᱹᱧ ᱪᱟᱥᱚᱜᱚᱜᱼᱟ ᱱᱚᱣᱟ ᱛᱚᱠᱷᱚᱱᱠᱟᱞ ᱵᱟᱡᱟᱨ ᱨᱮ ᱪᱚᱞᱞᱤᱥ ᱯᱚᱸᱭᱛᱟᱞᱞᱤᱥ ᱦᱟᱡᱟᱨ ᱴᱟᱠᱟ ᱦᱩᱲᱩ ᱟᱠᱷᱨᱤᱧ ᱠᱟᱛᱮ ᱟᱵᱟᱨ ᱟᱹᱠᱤᱱ ᱠᱤᱱ ᱡᱚᱢᱼᱧᱩ ᱟᱠᱟᱫᱼᱟ ᱮᱱ ᱨᱮᱦᱚᱸ ᱱᱚᱝᱠᱟᱱ ᱥᱚᱪᱪᱷᱚᱞ ᱢᱤᱫᱴᱟᱝ ᱵᱷᱟᱵᱽ ᱛᱟᱦᱮᱸᱞᱮᱱᱟ ᱛᱤᱦᱤᱧ ᱱᱚᱣᱟ ᱴᱨᱟᱠᱴᱟᱨ ᱪᱟᱥ ᱠᱷᱟᱹᱛᱤᱨ ᱛᱮ ᱴᱨᱟᱠᱴᱟᱨ ᱜᱮ ᱵᱷᱟᱲᱟ ᱞᱟᱜᱟᱜ ᱠᱟᱱᱟ ᱮᱵᱚᱝ ᱦᱩᱲᱩ ᱡᱟᱦᱟᱸᱭ ᱜᱮᱫ ᱦᱚᱪᱚᱭᱮᱫᱟ ᱢᱮᱹᱥᱤᱱ ᱩᱱᱤᱭᱟᱜ ᱵᱷᱟᱲᱟ ᱛᱮᱜᱮ ᱪᱟᱞᱟᱜ ᱠᱟᱱᱟ ᱛᱚ ᱠᱷᱩᱵᱽ ᱵᱮᱥᱤ ᱥᱚᱧᱪᱚᱭ ᱵᱟᱝ ᱛᱟᱦᱮᱸ ᱠᱟᱱᱟ ᱡᱮ ᱜᱤᱫᱽᱨᱟᱹ ᱚᱞᱚᱜ ᱯᱟᱲᱦᱟᱜ ᱡᱮ ᱜᱤᱫᱽᱨᱟᱹᱧ ᱚᱞᱚᱜ ᱯᱟᱲᱦᱟᱜ ᱦᱚᱪᱚᱭᱮᱭᱟ ᱵᱷᱟᱹᱜᱮ ᱥᱠᱩᱞ ᱨᱮ ᱵᱷᱟᱹᱜᱮ ᱡᱚᱢ ᱦᱚᱪᱚᱭᱮᱭᱟᱭ ᱱᱚᱣᱟ ᱟᱨ ᱵᱟᱭ ᱵᱷᱟᱵᱽᱱᱟ ᱫᱟᱲᱮᱭᱟᱜ ᱠᱟᱱᱟ ᱱᱚᱣᱟ ᱠᱚ ᱢᱮᱹᱥᱤᱱ ᱨᱟᱠᱟᱵ ᱛᱮ ᱡᱮᱢᱱᱤ ᱥᱩᱵᱤᱫᱷᱟ ᱦᱩᱭ ᱟᱠᱟᱱᱟ ᱛᱮᱢᱱᱤ ᱚᱥᱩᱵᱤᱫᱷᱟ ᱦᱩᱭ ᱟᱠᱟᱱᱟ ᱨᱮᱸᱜᱮᱡ ᱦᱚᱲᱟᱜ ᱫᱚ ᱪᱮᱫᱟᱜ ᱥᱮ ᱠᱤᱸᱥᱟᱬ ᱦᱚᱲ ᱡᱟᱦᱟᱸᱭ ᱢᱮᱱᱟᱭ ᱩᱱᱤ ᱫᱚ ᱦᱚᱲᱵᱚᱲ ᱪᱟᱥ ᱠᱟᱛᱮ ᱮᱴᱟᱜ ᱠᱤᱪᱷᱩ ᱵᱮᱵᱽᱥᱟ ᱢᱮᱱᱟᱜ ᱠᱟᱫ ᱛᱟᱭᱟ ᱟᱨ ᱨᱮᱸᱜᱮᱡ ᱦᱚᱲ ᱫᱚ ᱤᱱᱟᱹ ᱪᱟᱥ ᱠᱟᱛᱮ ᱜᱮ ᱫᱤᱱ ᱪᱟᱞᱟᱣ ᱦᱩᱭᱩᱜ ᱛᱟᱭᱟ ᱛᱚ ᱩᱱᱤ ᱥᱚᱢᱚᱭ ᱨᱮᱭ ᱪᱟᱥ ᱧᱟᱢ ᱞᱮᱠᱷᱟᱱ ᱛᱟᱦᱞᱮ ᱢᱚᱸᱡᱽ ᱛᱮᱭ ᱪᱟᱥᱟ ᱵᱷᱟᱹᱜᱤ ᱯᱷᱞᱟᱜ ᱛᱟᱭᱟ ᱟᱨ ᱡᱩᱫᱤ ᱥᱚᱢᱚᱭ ᱫᱷᱚᱨᱮ ᱱᱤᱛᱳᱜ ᱪᱟᱥᱚᱜ ᱪᱟᱞᱟᱜ ᱟᱭ ᱮᱴᱟᱜ ᱪᱟᱥᱤ ᱥᱟᱞᱟᱜ ᱵᱟᱭ ᱫᱟᱲᱮᱜ ᱟᱭ ᱥᱚᱚᱭ ᱠᱚᱢᱯᱮᱴᱤᱥᱚᱱ ᱨᱮᱱᱟᱜ ᱵᱮᱯᱟᱨ ᱦᱮᱡ ᱟᱠᱟᱱᱟ ᱠᱟᱨᱚᱱ ᱩᱱᱜ ᱠᱚ ᱵᱟᱹᱜᱤ ᱦᱚᱴᱚ ᱟᱭᱟ ᱱᱟᱦᱮᱞ ᱰᱟᱝᱨᱟ ᱵᱟᱭ ᱟᱫᱮᱨ ᱫᱟᱲᱮᱭᱟᱜᱼᱟᱭ ᱦᱳᱲᱳ ᱱᱮᱛᱟᱨ ᱫᱚ ᱵᱟᱨ ᱫᱤᱱ ᱵᱤᱨᱵᱷᱩᱢ ᱨᱮᱫᱚᱞᱮ ᱪᱟᱥᱚᱜᱚᱜ ᱠᱟᱱᱟ ᱵᱟ ᱚᱱᱱᱟᱱᱱᱚ ᱡᱟᱭᱜᱟ ᱦᱚᱸ ᱦᱳᱭᱳᱜᱳᱜ ᱠᱟᱱᱟ ᱠᱷᱚᱨᱟ ᱨᱮ ᱢᱤᱫ ᱫᱚᱢ ᱞᱮ ᱪᱟᱥᱮᱫᱟ ᱟᱨ ᱱᱚᱛᱳᱜ ᱵᱚᱨᱥᱟ ᱨᱮ ᱢᱤᱫ ᱫᱚᱢ ᱟᱨ ᱵᱚᱨᱥᱟ ᱦᱩᱲᱩ ᱨᱟᱠᱟᱵ ᱠᱟᱛᱮ ᱟᱞᱮ ᱫᱚ ᱠᱟᱨᱪᱟᱥᱟ ᱠᱤᱪᱷᱩᱞᱮ ᱠᱚᱨᱟᱣᱮᱫ ᱜᱮᱭᱟ ᱥᱚᱵᱽᱡᱤ ᱢᱚᱫᱽᱫᱷᱮ ᱟᱞᱩ ᱯᱚᱴᱚᱞ ᱰᱷᱮᱬᱚᱥ ᱴᱚᱢᱮᱴᱳ ᱠᱚᱸᱰᱷᱟ ᱱᱚᱴᱮ ᱟᱲᱟᱜ ᱢᱟᱞᱦᱟᱱ ᱱᱚᱴᱮ ᱟᱲᱟᱜ ᱟᱨᱦᱚᱸ ᱮᱢᱟᱱ ᱛᱮᱭᱟᱜ ᱠᱚ ᱟᱨ ᱚᱱᱟ ᱯᱚᱨ ᱟᱵᱟᱨ ᱠᱷᱮᱛ ᱦᱟᱥᱟ ᱢᱚᱸᱡᱽ ᱫᱚᱦᱟᱭ ᱞᱟᱜᱟᱫ ᱛᱮ ᱛᱤᱦᱤᱧ ᱜᱟᱹᱭ ᱰᱟᱝᱨᱟ ᱵᱟᱱᱩᱜ ᱠᱚᱣᱟ ᱚᱱᱟ ᱠᱷᱟᱹᱛᱤᱨ ᱛᱮ ᱱᱚᱣᱟ ᱢᱩᱜᱽ ᱠᱚᱞᱟᱭ ᱦᱚᱸ ᱮᱨᱚᱜᱚᱜ ᱠᱟᱱᱟ ᱢᱩᱸᱜᱽ ᱠᱚᱞᱟᱭ ᱮᱨ ᱞᱮᱠᱷᱟᱱ ᱫᱟᱹᱞ ᱢᱤᱫᱽᱴᱮᱱ ᱦᱩᱭᱩᱜᱚᱜ ᱠᱟᱱᱟ ᱡᱟᱦᱟᱸ ᱫᱟᱹᱞ ᱢᱟᱹᱥᱨᱤ ᱫᱟᱹᱞ ᱠᱷᱚᱱ ᱡᱮᱢᱚᱱ ᱱᱟᱱᱟᱱ ᱥᱚᱢᱚᱥᱥᱟ ᱦᱩᱭᱩᱜᱚᱜᱼᱟ ᱵᱟᱛᱼᱯᱷᱟᱛ ᱧᱟᱢ ᱠᱚᱣᱟ ᱦᱚᱲᱟᱜ ᱡᱚᱢ ᱫᱚ ᱚᱥᱩᱵᱤᱫᱷᱟ ᱜᱮᱭᱟ ᱟᱨ ᱱᱚᱣᱟ ᱫᱟᱹᱞ ᱡᱚᱢ ᱱᱤᱭᱮ ᱦᱩᱭᱩᱜᱚᱜ ᱠᱟᱱᱟ ᱡᱚᱢ ᱨᱮᱦᱚᱸ ᱢᱚᱸᱡᱽ ᱜᱮ ᱟᱨ ᱫᱟᱢ ᱦᱚᱸ ᱢᱟᱹᱥᱨᱤ ᱠᱷᱚᱱ ᱫᱚ ᱰᱷᱮᱹᱨ ᱜᱮᱭᱟ ᱟᱨ ᱠᱷᱮᱛ ᱦᱚᱸ ᱡᱚᱨᱟᱜ ᱠᱟᱱᱟ ᱛᱚ ᱢᱟᱹᱥᱨᱤ ᱦᱚᱸᱞᱮ ᱪᱟᱥᱚᱜᱚᱜ ᱜᱮᱭᱟ ᱱᱚᱣᱟ ᱨᱟᱵᱟᱝ ᱥᱚᱢᱚᱭ ᱚᱱᱟᱨᱮ ᱢᱤᱫᱴᱟᱝ ᱨᱟᱭᱡᱚᱱᱤᱭᱟ ᱵᱚᱞᱮ ᱢᱤᱫᱴᱟᱝ ᱛᱤᱡᱩ ᱩᱱᱠᱩ ᱠᱚ ᱵᱮᱱᱟᱣᱚᱜᱼᱟ ᱦᱟᱥᱟ ᱠᱚ ᱩᱨᱵᱚᱨᱟ ᱡᱟᱦᱟᱸ ᱠᱚ ᱠᱷᱮᱛ ᱠᱷᱚᱨᱟ ᱨᱮᱫᱚ ᱵᱟᱝ ᱪᱟᱥᱚᱜᱚᱜᱼᱟ ᱚᱱᱟ ᱠᱚᱞᱟᱭ ᱞᱮ ᱪᱟᱥᱚᱜᱚᱜ ᱠᱟᱱᱟ ᱟᱨ ᱚᱱᱟ ᱫᱟᱹᱞ ᱦᱚᱸ ᱦᱩᱭᱩᱜᱚᱜ ᱠᱟᱱᱟ

ᱱᱤᱛᱳᱜ ᱧᱮᱞᱚᱜᱚᱜ ᱠᱟᱱᱟ ᱴᱨᱟᱠᱴᱟᱨ ᱵᱟ ᱦᱩᱲᱩ ᱜᱮᱫ ᱢᱮᱹᱥᱤᱱ ᱡᱟᱦᱟᱸ ᱵᱚᱱ ᱤᱭᱟᱹᱭ ᱫᱟ ᱵᱮᱵᱚᱦᱟᱨ ᱫᱟᱵᱚᱱ ᱛᱚ ᱦᱤᱸᱥᱟᱹᱵᱽ ᱠᱟᱛᱮ ᱧᱮᱞᱚᱜ ᱠᱟᱱᱟ ᱪᱮᱫ ᱦᱚᱸ ᱵᱟᱝ ᱛᱟᱦᱮᱸ ᱠᱷᱟᱹᱛᱤᱨ ᱛᱮ ᱟᱨ ᱠᱷᱮᱛ ᱨᱮᱭᱟᱜ ᱨᱚᱰᱚᱡ ᱫᱟᱵᱚ ᱨᱟᱥᱟ ᱪᱮᱫᱟᱜ ᱥᱮ ᱱᱚᱣᱟ ᱫᱚ ᱡᱳᱭᱵᱚ ᱡᱚᱨᱟ ᱫᱚ ᱵᱟᱝ ᱯᱟᱲᱟᱣᱚᱜ ᱠᱟᱱᱟ ᱡᱮᱦᱮᱛᱩ ᱰᱟᱝᱨᱟ ᱠᱚ ᱵᱟᱵᱚᱱ ᱫᱚᱦᱚᱭᱮᱫ ᱠᱚᱣᱟ ᱥᱤ ᱥᱟᱜᱟᱲ ᱵᱟᱝ ᱦᱩᱭᱩᱜ ᱠᱷᱟᱹᱛᱤᱨ ᱛᱮ ᱛᱤᱦᱤᱧ ᱫᱚ ᱨᱟᱥᱟᱭᱱᱤᱠ ᱟᱹᱜᱩᱭ ᱫᱟᱵᱚ ᱵᱚᱥᱛᱟ ᱛᱮ ᱛᱷᱟᱹᱭᱞᱟᱹᱜ ᱛᱮ ᱮᱨᱟᱜ ᱠᱟᱱᱟᱵᱚ ᱜᱩᱨᱤᱪ ᱪᱟᱯᱟᱱ ᱠᱟᱱᱟᱵᱚᱱ ᱜᱩᱨᱤᱡ ᱪᱟᱯᱟᱱ ᱵᱟᱝ ᱮᱨᱚᱜᱚᱜ ᱠᱟᱱᱟ ᱟᱫᱚ ᱚᱱᱟᱛᱮ ᱦᱟᱥᱟ ᱨᱮᱱᱟᱜ ᱜᱩᱱᱼᱢᱟᱱ ᱚᱱᱟᱦᱚᱸ ᱱᱚᱥᱴᱚᱜ ᱠᱟᱱᱟ ᱟᱫᱚ ᱱᱚᱣᱟ ᱠᱚᱞᱟᱭ ᱠᱚ ᱮᱨ ᱞᱮᱠᱷᱟᱱ ᱛᱷᱚᱲᱟᱜᱟᱱ ᱩᱨᱵᱚᱨ ᱦᱚᱸ ᱦᱩᱭᱩᱜᱼᱟ ᱚᱱᱟ ᱵᱷᱟᱵᱽᱱᱟ ᱠᱟᱛᱮ ᱱᱚᱝᱠᱟ ᱠᱟᱛᱮ ᱞᱮ ᱪᱟᱥᱚᱜᱚᱜ ᱠᱟᱱᱟ ᱟᱨ ᱰᱟᱝᱨᱟ ᱱᱟᱦᱮᱞ ᱨᱮ ᱟᱵᱚ ᱫᱚ ᱪᱟᱞᱟᱜ ᱜᱮ ᱦᱩᱭᱩᱜ ᱛᱟᱵᱚᱱᱟ ᱟᱵᱟᱨ ᱰᱟᱝᱨᱟ ᱱᱟᱦᱮᱞ ᱠᱟᱰᱟ ᱱᱟᱦᱮᱞ ᱠᱟᱨᱚᱱ ᱦᱩᱭᱩᱜ ᱠᱟᱱᱟ ᱠᱷᱮᱛ ᱦᱟᱥᱟ ᱵᱟᱧᱪᱟᱣ ᱫᱚᱦᱚᱭ ᱦᱩᱭᱩᱜ ᱛᱟᱵᱚᱱᱟ ᱵᱷᱚᱵᱤᱥᱥᱚᱛ ᱱᱤᱛᱳᱜ ᱡᱮ ᱦᱟᱨ ᱛᱮ ᱠᱚᱢᱯᱮᱴᱤᱥᱚᱱ ᱠᱟᱛᱮ ᱪᱟᱥ ᱫᱟᱵᱚᱱ ᱠᱚᱢ ᱥᱚᱢᱚᱭ ᱨᱮ ᱰᱷᱮᱹᱨ ᱯᱷᱚᱥᱚᱞ ᱟᱨᱡᱟᱣ ᱵᱚᱱ ᱠᱷᱚᱡᱽ ᱠᱟᱱᱟ ᱵᱚ ᱟᱨ

ᱱᱚᱣᱟ ᱮᱱᱛᱮᱫ ᱠᱚᱢ ᱥᱚᱢᱚᱭ ᱨᱮ ᱵᱮᱥᱤ ᱯᱷᱚᱥᱚᱞ ᱧᱟᱢ ᱠᱷᱟᱹᱛᱤᱨ ᱛᱮ ᱦᱟᱥᱟ ᱢᱟᱵᱚᱱ ᱱᱚᱥᱴᱚᱭᱮᱫ ᱜᱮ ᱱᱚᱣᱟ ᱰᱟᱝᱨᱟ ᱜᱩᱨᱤᱡ ᱡᱚᱨᱟ ᱞᱟᱜᱟᱣ ᱦᱩᱭᱩᱜ ᱛᱟᱵᱚᱱᱟ ᱮᱵᱚᱝ ᱱᱚᱣᱟ ᱱᱟᱦᱮᱞ ᱛᱮ ᱪᱟᱥ ᱞᱮᱠᱷᱟᱱ ᱟᱨ ᱥᱟᱜᱟᱲ ᱞᱮᱠᱷᱟᱡ ᱥᱟᱜᱟᱲ ᱜᱟᱹᱰᱤ ᱛᱮ ᱛᱚᱵᱮ ᱠᱟᱹᱴᱤᱡ ᱪᱟᱹᱥᱤ ᱱᱚᱣᱟᱨᱮ ᱢᱤᱫᱴᱮᱱ ᱞᱟᱵᱷ ᱵᱚᱱ ᱧᱟᱢᱟ